ᱱᱟᱦᱮᱞ ᱵᱮᱱᱟᱣ ᱱᱟᱦᱮᱞ ᱵᱮᱱᱟᱣ ᱫᱚ ᱯᱨᱚᱛᱷᱚᱢᱚᱛᱚ ᱵᱩᱨᱩ ᱪᱟᱞᱟᱜ ᱦᱩᱭᱩᱜᱼᱟ ᱵᱩᱨᱩ ᱠᱷᱚᱱ ᱢᱤᱫᱴᱟᱝ ᱫᱟᱨᱮ ᱢᱟᱜ ᱟᱹᱜᱩᱭ ᱦᱩᱭᱩᱜᱼᱟ ᱟᱨ ᱚᱱᱟ ᱫᱟᱨᱮ ᱢᱟᱜ ᱟᱹᱜᱩ ᱠᱟᱛᱮᱫ ᱵᱩᱰᱤᱭᱟᱹᱛᱮ ᱢᱟᱜ ᱟᱹᱜᱩᱭ ᱦᱩᱭᱩᱜᱼᱟ ᱢᱟᱜ ᱠᱟᱛᱮᱫ ᱚᱱᱟ ᱡᱷᱟᱲᱟᱣ ᱵᱮᱱᱟᱣ ᱦᱩᱭᱩᱜᱼᱟ ᱥᱟᱭᱤᱡᱽ ᱢᱚᱛᱚ ᱤᱱᱟᱹ ᱯᱚᱨᱮ ᱟᱨ ᱦᱚᱸ ᱞᱟᱜᱟᱜᱼᱟ ᱚᱣᱟᱥ ᱚᱱᱟᱛᱮ ᱞᱟᱜ ᱪᱤᱠᱟᱹᱲ ᱦᱩᱭᱩᱜᱼᱟ ᱱᱟᱦᱮᱞ ᱵᱮᱱᱟᱣ ᱦᱩᱭᱩᱜᱼᱟ ᱤᱱᱟᱹ ᱯᱚᱨᱮ ᱫᱚ ᱚᱱᱟ ᱱᱟᱦᱮᱞ ᱨᱩᱠᱟᱹᱛᱮ ᱨᱚᱜ ᱠᱟᱛᱮᱫ ᱵᱷᱩᱜᱟᱹᱜ ᱦᱩᱭᱩᱜᱼᱟ ᱟᱨ ᱚᱱᱟ ᱵᱟᱠᱷᱨᱟᱛᱮ ᱚᱱᱟ ᱤᱥᱤ ᱵᱮᱱᱟᱣ ᱦᱩᱭᱩᱜᱼᱟ ᱤᱥᱤᱱ ᱦᱚᱸ ᱢᱤᱫᱴᱮᱱ ᱥᱚᱡᱷᱮ ᱠᱟᱴ ᱢᱟᱜ ᱟᱹᱜᱩ ᱦᱩᱭᱩᱜᱼᱟ ᱚᱱᱟ ᱞᱟᱜ ᱡᱷᱟᱲᱟᱣ ᱵᱮᱱᱟᱣ ᱦᱩᱭᱩᱜᱼᱟ ᱟᱨ ᱚᱱᱟ ᱦᱚᱸ ᱚᱱᱟ ᱱᱟᱦᱮᱞ ᱨᱮ ᱞᱟᱜᱟᱣ ᱦᱩᱭᱩᱜᱼᱟ ᱱᱚᱝᱠᱟ ᱠᱟᱛᱮᱫ ᱚᱱᱟ ᱱᱟᱦᱮᱞ ᱨᱮ ᱤᱥᱤ ᱞᱟᱜᱟᱣ ᱠᱟᱛᱮᱫ ᱚᱱᱟ ᱪᱮᱛᱟᱱ ᱨᱮ ᱢᱤᱫᱴᱟᱝ ᱯᱟᱴ ᱵᱮᱱᱟᱣ ᱦᱩᱭᱩᱜᱼᱟ ᱚᱱᱟ ᱯᱟᱴ ᱦᱚᱸ ᱚᱱᱟ ᱥᱟᱭᱤᱡᱽ ᱢᱚᱛᱚ ᱞᱟᱜ ᱵᱮᱱᱟᱣ ᱦᱩᱭᱩᱜᱼᱟ ᱟᱨ ᱚᱱᱟ ᱨᱮ ᱴᱷᱚᱠᱟᱣ ᱠᱟᱛᱮᱫ ᱴᱟᱭᱤᱴ ᱦᱩᱭᱩᱜᱼᱟ ᱱᱚᱝᱠᱟ ᱠᱟᱛᱮᱫ ᱱᱟᱦᱮᱞ ᱵᱮᱱᱟᱜᱼᱟ ᱱᱟᱦᱮᱞ ᱨᱮ ᱤᱥᱤ ᱟᱸᱨᱟᱲ ᱯᱟᱴ ᱟᱨ ᱚᱱᱟ ᱥᱟᱶᱛᱮ ᱢᱤᱫᱴᱟᱝ ᱯᱷᱟᱞ ᱞᱟᱜᱟᱜᱼᱟ ᱚᱱᱟ ᱞᱷᱟᱯ ᱦᱚᱸ ᱯᱷᱟᱞ ᱚᱲᱟᱜ ᱨᱚᱜ ᱦᱩᱭᱩᱜᱼᱟ ᱟᱨ ᱚᱱᱟ ᱢᱮᱲᱦᱮᱫ ᱨᱮᱱᱟᱜ ᱯᱷᱟᱞ ᱚᱱᱟ ᱨᱮ ᱞᱟᱜᱟᱣ ᱦᱩᱭᱩᱜᱼᱟ ᱟᱨ ᱚᱱᱟ ᱢᱮᱲᱦᱮᱫ ᱨᱮᱱᱟᱜ ᱯᱟᱹᱥᱤ ᱚᱱᱟ ᱯᱷᱟᱞ ᱱᱟᱦᱮᱞ ᱚᱲᱟᱜ ᱨᱮᱜᱮ ᱚᱱᱟ ᱯᱟᱥᱤ ᱞᱟᱜᱟᱣ ᱠᱟᱛᱮᱫ ᱴᱟᱭᱤᱴ ᱦᱩᱭᱩᱜᱼᱟ ᱱᱚᱝᱠᱟ ᱠᱟᱛᱮᱫ ᱱᱟᱦᱮᱞ ᱵᱮᱱᱟᱣ ᱱᱟᱦᱮᱞ ᱵᱮᱱᱟᱣ ᱦᱩᱭᱩᱜᱼᱟ ᱟᱨ ᱱᱟᱦᱮᱞ ᱫᱚ ᱟᱨᱚ ᱢᱤᱫᱴᱟᱝ ᱚᱱᱟ ᱟᱨᱟᱲ ᱵᱮᱲᱟᱣ ᱦᱩᱭᱩᱜᱼᱟ ᱟᱨᱟᱲ ᱦᱚᱸ ᱥᱚᱡᱷᱮ ᱠᱟᱴ ᱨᱮᱱᱟᱜ ᱞᱟᱜ ᱠᱟᱛᱮᱫ ᱪᱮᱦᱨᱟ ᱥᱟᱹᱦᱤᱡ ᱵᱮᱱᱟᱣ ᱦᱩᱭᱩᱜᱼᱟ ᱡᱟᱦᱟᱸ ᱫᱚ ᱰᱟᱝᱨᱤ ᱠᱤᱱ ᱡᱚᱲᱟᱜᱼᱟ ᱟᱨ ᱚᱱᱟ ᱥᱟᱶᱛᱮ ᱱᱟᱦᱮᱞ ᱟᱨᱟᱲ ᱠᱚ ᱢᱮᱥᱟ ᱠᱟᱛᱮᱫ ᱥᱤᱭᱳᱜ ᱞᱟᱹᱜᱤᱫᱛᱮ ᱱᱚᱜᱼᱚ ᱱᱚᱣᱟ ᱜᱮ ᱥᱟᱢᱟᱱᱫᱚ ᱵᱮᱱᱟᱣ ᱠᱟᱛᱮᱫ ᱚᱱᱟᱛᱮ ᱥᱤᱭᱩᱜ ᱦᱩᱭᱩᱜᱼᱟ